ᱦᱮᱸ ᱦᱮᱞᱳ ᱢᱟᱹᱡᱷᱤ ᱵᱟᱵᱟ ᱯᱚᱥᱪᱷᱤᱢᱵᱟᱝᱞᱟᱨᱮ ᱚᱱᱠᱟ ᱢᱩᱲᱩᱫ ᱯᱚᱨᱚᱵᱽ ᱪᱮᱫ ᱪᱮᱫ ᱠᱚ ᱢᱮᱱᱟᱜᱼᱟ ᱟᱪᱪᱷᱟ ᱵᱟᱦᱟ ᱫᱚ ᱪᱮᱫ ᱠᱟᱯᱮ ᱢᱟᱱᱟᱣ ᱟᱨ ᱚᱱᱟ ᱫᱚ ᱛᱤᱱ ᱫᱷᱩᱨᱭᱟᱹ ᱦᱩᱭᱩᱜᱼᱟ ᱟᱪᱪᱷᱟ ᱪᱤᱞᱤ ᱠᱚᱯᱮ ᱵᱚᱸᱜᱟ ᱠᱚᱣᱟ ᱟᱪᱪᱷᱟ ᱟᱨ ᱦᱚᱨᱚᱜ ᱵᱟᱸᱫᱮ ᱫᱚ ᱪᱮᱫᱞᱮᱠᱟ ᱡᱚᱢ ᱧᱩ ᱫᱚ ᱟᱪᱪᱷᱟ ᱚᱱᱟ ᱠᱚ ᱵᱟᱲᱟᱭ ᱧᱟᱢ ᱠᱟᱛᱮᱜ ᱟᱹᱰᱤ ᱟᱭᱢᱟ ᱟᱹᱰᱤ ᱥᱟᱭ ᱥᱟᱭ ᱥᱟᱨᱦᱟᱣ ᱢᱟᱹᱡᱷᱤ ᱵᱟᱵᱟ ᱴᱷᱤᱠ ᱜᱮᱭᱟ ᱛᱟᱦᱚᱞᱮ ᱢᱟ ᱡᱚᱦᱟᱨᱜᱮ

ᱦᱮᱸ ᱴᱷᱤᱠ ᱜᱮᱭᱟ